ᱤᱧ ᱱᱚᱣᱟ ᱴᱚᱴᱷᱟ ᱨᱮᱫᱚ ᱯᱩᱴᱷᱤ ᱦᱟᱹᱠᱩ ᱜᱟᱹᱲᱟᱹᱭ ᱦᱟᱹᱠᱩ ᱩᱱᱠᱩᱧ ᱥᱟᱵ ᱠᱚᱣᱟ ᱟᱨ ᱟᱦᱟᱨ ᱠᱚᱨᱮ ᱫᱚ ᱟᱹᱰᱤ ᱟᱲᱟᱜ ᱦᱟᱹᱠᱩ ᱠᱚᱦᱚᱸᱧ ᱥᱟᱵ ᱠᱚᱣᱟ ᱢᱟᱫᱽ ᱥᱟᱠᱟᱢ ᱦᱟᱹᱠᱩ ᱢᱟᱹᱜᱽᱨᱤ ᱦᱟᱹᱠᱩ ᱠᱚᱞᱮ ᱟᱲᱟᱜ ᱠᱟᱠᱚᱣᱟ ᱟᱨ ᱩᱱᱠᱩ ᱦᱟᱸᱜ ᱩᱱᱠᱩ ᱦᱚᱸᱧ ᱟᱹᱠᱷᱨᱤᱧ ᱠᱚᱣᱟ ᱯᱩᱴᱷᱤ ᱦᱟᱹᱠᱩ ᱫᱚ ᱫᱩᱥᱚ ᱴᱟᱠᱟ ᱠᱤᱞᱳ ᱟᱨ ᱜᱟᱹᱲᱟᱹᱭ ᱦᱟᱹᱠᱩ ᱫᱚ ᱮᱠᱥᱚ ᱯᱚᱧᱪᱟᱥ ᱴᱟᱠᱟ ᱠᱤᱞᱳ ᱟᱨ ᱢᱟᱸᱜᱽᱨᱤ ᱦᱟᱹᱠᱩ ᱫᱚ ᱯᱟᱥᱥᱳ ᱴᱟᱠᱟ ᱠᱤᱞᱳ ᱢᱟᱸᱜᱽᱨᱤ ᱦᱟᱹᱠᱩ ᱫᱚ ᱡᱚᱛᱚ ᱠᱷᱚᱱ ᱠᱚ ᱫᱟᱢ ᱜᱮᱭᱟ ᱪᱮᱫᱟᱜ ᱥᱮ ᱢᱟᱸᱜᱽᱨᱤ ᱦᱟᱹᱠᱩ ᱫᱚ ᱫᱚᱢᱮ ᱠᱚ ᱥᱤᱵᱤᱞᱟ